ᱤᱧᱟᱹᱜ ᱱᱚᱝᱠᱟᱱ ᱢᱤᱫᱴᱟᱝ ᱚᱠᱛᱚ ᱵᱟᱨᱮᱛᱮ ᱞᱟᱹᱭᱮᱫ ᱜᱤᱭᱟᱹᱧ ᱮᱢᱚᱱ ᱢᱤᱫ ᱚᱠᱛᱚ ᱤᱧᱟᱹᱜ ᱜᱷᱚᱴᱚᱱᱟ ᱦᱩᱭ ᱞᱮᱱᱟ ᱢᱟᱱᱮ ᱟᱛᱳ ᱚᱲᱟᱜ ᱨᱮ ᱟᱛᱳ ᱨᱮᱱ ᱦᱚᱲ ᱥᱟᱶ ᱫᱚᱢᱮ ᱮᱴᱠᱮᱴᱚᱬᱮ ᱛᱟᱦᱮᱸ ᱞᱮᱱ ᱠᱷᱟᱹᱛᱤᱨ ᱤᱧᱟᱹᱜ ᱵᱚᱦᱩᱛ ᱨᱚᱠᱚᱢ ᱦᱟᱞᱚᱛ ᱨᱮᱧ ᱯᱟᱲᱟᱣ ᱞᱮᱱᱟ ᱛᱟᱦᱚᱞᱮ ᱴᱟᱠᱟ ᱯᱚᱭᱥᱟ ᱤᱫᱤ ᱠᱟᱛᱮ ᱵᱚᱦᱩᱫ ᱨᱚᱠᱚᱢ ᱚᱥᱩᱵᱤᱫᱷᱟ ᱛᱟᱦᱮᱸ ᱞᱮᱱ ᱛᱤᱧᱟ ᱟᱫᱚ ᱚᱱᱟ ᱠᱚ ᱵᱩᱡᱽ ᱵᱟᱲᱟ ᱠᱟᱛᱮ ᱤᱧᱫᱚ ᱮᱢᱚᱱ ᱢᱤᱫ ᱡᱟᱭᱜᱟᱧ ᱪᱟᱞᱟᱣᱱᱟ ᱢᱤᱫᱴᱮᱱ ᱟᱛᱳ ᱨᱮ ᱪᱟᱞᱟᱣ ᱮᱱ ᱠᱷᱟᱹᱱᱤᱧ ᱚᱸᱰᱮ ᱛᱟᱦᱮᱸ ᱛᱟᱦᱮᱸ ᱛᱮ ᱰᱷᱮᱨ ᱫᱤᱱ ᱤᱧ ᱛᱟᱦᱮᱸᱭᱮᱱᱟ ᱛᱟᱦᱮᱸ ᱠᱟᱛᱮ ᱡᱟᱦᱟᱸ ᱛᱤᱱ ᱠᱚᱨᱮᱜ ᱦᱚᱭᱛᱳ ᱤᱧ ᱚᱱᱟ ᱟᱛᱳ ᱨᱮᱱ ᱦᱚᱲ ᱥᱟᱶ ᱤᱧ ᱜᱟᱞᱢᱟᱨᱟᱣᱟ ᱟᱫᱚ ᱚᱸᱰᱮ ᱵᱩᱡᱽ ᱠᱮᱫᱟᱹᱧ ᱱᱚᱝᱠᱟ ᱢᱤᱫ ᱵᱟᱨ ᱠᱟᱛᱷᱟᱧ ᱟᱸᱡᱚᱢ ᱠᱮᱫᱟ ᱡᱮ ᱢᱤᱛᱟᱹᱧ ᱠᱟᱱᱟᱠᱚ ᱩᱱᱟᱹᱜ ᱜᱟᱱ ᱡᱩᱫᱤ ᱟᱢ ᱱᱚᱰᱮ ᱱᱚᱣᱟ ᱠᱟᱛᱷᱟ ᱠᱚᱢ ᱨᱚᱲ ᱮᱫᱟ ᱛᱚ ᱚᱱᱟ ᱞᱮᱠᱟ ᱠᱷᱟᱱᱫᱚ ᱟᱢᱟᱜ ᱟᱛᱳ ᱫᱤᱥᱚᱢ ᱨᱮᱜᱮᱢ ᱛᱟᱦᱮᱸ ᱫᱟᱲᱮᱭᱟᱜ ᱠᱤᱭᱟ ᱤᱧ ᱫᱚ ᱱᱚᱝᱠᱟᱧ ᱵᱩᱡᱷᱟᱹᱣ ᱠᱮᱫᱟ ᱩᱱ ᱦᱤᱞᱳᱜ ᱢᱮᱱᱫᱟᱹᱧ ᱚᱱᱟᱫᱚ ᱢᱮᱱᱫᱟᱹᱧ ᱛᱟᱦᱚᱞᱮ ᱱᱤᱡᱮᱨᱟᱜ ᱡᱟᱱᱟᱢ ᱟᱛᱳ ᱠᱷᱚᱱ ᱮᱴᱟᱜ ᱟᱛᱳᱨᱮ ᱛᱟᱦᱮᱱ ᱦᱚᱸ ᱟᱹᱰᱤ ᱚᱥᱩᱵᱤᱫᱟ ᱜᱮᱭᱟ ᱱᱤᱡᱮᱨᱟᱜ ᱟᱛᱳ ᱞᱮᱠᱟ ᱫᱚ ᱥᱩᱵᱤᱫᱟ ᱢᱮᱱᱛᱮᱫᱚ ᱵᱟᱝ ᱛᱟᱦᱮᱱ ᱜᱟᱱᱚᱜ ᱛᱟᱢᱟ ᱟᱫᱚ ᱩᱱᱫᱚ ᱨᱩᱣᱟᱹᱲ ᱦᱮᱡ ᱠᱟᱛᱮ ᱤᱧᱟᱹᱜ ᱵᱩᱡᱽ ᱛᱮᱜᱮ ᱢᱮᱱᱫᱟᱹᱧ ᱡᱟᱱᱟᱢ ᱟᱛᱳ ᱠᱷᱚᱱᱫᱚ ᱚᱠᱟ ᱦᱚᱸ ᱮᱴᱟᱜ ᱟᱛᱳ ᱠᱚᱨᱮᱜ ᱛᱟᱦᱮᱱ ᱫᱚ ᱥᱮᱭ ᱨᱚᱠᱚᱢ ᱦᱚᱸᱠ ᱟᱹᱭᱫᱟᱹᱨ ᱦᱚᱸ ᱵᱟᱝ ᱛᱟᱦᱮᱱᱟ ᱫᱟᱜ ᱦᱤᱡᱩᱜ ᱠᱟᱱᱟ ᱜᱚᱢᱠᱮ ᱫᱟᱜᱦᱤᱡᱩᱜ ᱠᱟᱱᱟ